ᱡᱚᱢᱼᱧᱩ ᱵᱚᱞᱛᱮ ᱜᱮᱞᱮ ᱤᱧ ᱫᱚ ᱡᱷᱚᱛᱚ ᱨᱚᱠᱚᱢᱟᱜ ᱡᱚᱢᱼᱧᱩ ᱜᱤᱧ ᱠᱩᱥᱤᱣᱟᱜᱼᱟ ᱵᱤᱥᱮᱥ ᱠᱚᱨᱮ ᱟᱵᱚ ᱦᱚᱲᱟᱜ ᱤᱥᱤᱱᱼᱵᱟᱥᱟᱝ ᱨᱮᱱᱟᱜ ᱡᱚᱢᱼᱧᱩ ᱫᱚ ᱵᱤᱥᱤ ᱠᱚᱨᱮᱧ ᱠᱩᱥᱤᱞᱣᱟᱜᱼᱟ ᱡᱮᱢᱚᱱ ᱟᱵᱚ ᱩᱸᱜ ᱟᱲᱟᱜ ᱵᱷᱟᱡᱤ ᱛᱷᱮᱠᱮ ᱥᱩᱨᱩ ᱠᱚᱨᱮ ᱩᱸᱜ ᱟᱲᱟᱜ ᱵᱷᱟᱡᱤ ᱠᱚᱦᱚᱸ ᱫᱚᱢᱮᱧ ᱠᱩᱥᱤᱣᱟᱜᱼᱟ ᱛᱟᱨ ᱥᱟᱛᱷᱮᱼᱥᱟᱛᱷᱮ ᱡᱤᱞ ᱯᱤᱴᱷᱟᱹᱼᱞᱟᱴᱷᱟ ᱛᱟᱨᱯᱚᱨᱮ ᱨᱚᱠᱚᱡ ᱜᱚᱸᱜᱷᱟ ᱡᱚᱢ ᱚᱱᱟ ᱠᱚᱦᱚ ᱸ ᱫᱚᱢᱮ ᱜᱤᱧ ᱠᱩᱥᱤᱣᱟᱜᱼᱟ ᱟᱨ ᱤᱥᱤᱱ ᱦᱩᱸᱧ ᱠᱩᱥᱤᱣᱟᱜᱼᱟ ᱫᱚᱢᱮ ᱜᱮ ᱡᱮᱴᱟ ᱮᱸᱜ ᱡᱮᱴᱟ ᱯᱩᱥᱴᱤᱠᱚᱨ ᱠᱷᱟᱵᱟᱨ ᱚᱱᱟ ᱠᱚᱦᱚᱸ ᱵᱤᱥᱤ ᱜᱤᱧ ᱠᱩᱥᱤᱣᱟᱜᱼᱟ ᱡᱚᱢᱼᱧᱩ ᱢᱚᱫᱽᱫᱷᱮ ᱨᱮᱫᱚ